ᱤᱧ ᱥᱚᱵᱡᱤ ᱵᱟᱜᱟᱱ ᱵᱮᱱᱟᱣ ᱞᱟᱹᱜᱤᱫ ᱮᱛᱚᱦᱚᱵ ᱠᱮᱫᱟ ᱪᱮᱫᱟᱜ ᱡᱮ ᱥᱚᱵᱡᱤ ᱠᱚᱦᱚᱸ ᱵᱟᱡᱟᱨ ᱨᱮ ᱫᱚᱢᱮ ᱠᱚ ᱫᱟᱢᱟᱜ ᱠᱟᱱᱟ ᱟᱨ ᱮᱠᱞᱟ ᱮᱠᱞᱤ ᱦᱚᱲ ᱵᱟᱡᱟᱨ ᱠᱚᱦᱚᱸ ᱥᱚᱵᱫᱤᱱ ᱵᱟᱢ ᱪᱟᱞᱟᱣ ᱫᱟᱲᱮᱭᱟᱜᱼᱟ ᱚᱱᱟᱛᱮ ᱤᱧ ᱦᱚᱸ ᱵᱟᱜᱟᱱ ᱥᱚᱵᱡᱤ ᱵᱟᱜᱟᱱ ᱵᱮᱱᱟᱣᱤᱧ ᱢᱚᱱᱮ ᱠᱮᱫᱟ ᱚᱱᱟᱛᱮ ᱢᱤᱫᱴᱮᱱ ᱥᱚᱵᱡᱤ ᱵᱟᱜᱟᱱᱤᱧ ᱵᱮᱱᱟᱣ ᱠᱚᱫᱟ ᱧᱮᱞ ᱠᱤᱫᱟᱹᱧ ᱵᱟᱡᱟᱨ ᱠᱚ ᱪᱟᱞᱟᱣ ᱞᱮᱱᱠᱷᱟᱱ ᱟᱹᱰᱤ ᱜᱷᱟᱹᱲᱤᱡ ᱥᱚᱢᱚᱭ ᱦᱟᱛᱟᱣᱮᱫᱟᱭ ᱟᱨ ᱦᱚᱲ ᱦᱚᱸ ᱵᱟᱠᱚ ᱧᱟᱢᱚᱜᱼᱟ ᱪᱟᱞᱟᱜ ᱞᱟᱹᱜᱤᱫ ᱚᱱᱟᱛᱮ ᱤᱧᱦᱚᱸ ᱵᱟᱜᱟᱱᱤᱧ ᱵᱮᱱᱟᱣ ᱠᱮᱫᱟ ᱥᱳᱨ ᱨᱮᱜᱮ ᱫᱟᱜ ᱠᱚ ᱢᱮᱱᱟᱜᱼᱟ ᱠᱚᱞ ᱠᱚ ᱢᱮᱱᱟᱜᱼᱟ ᱜᱟᱹᱰᱭᱟᱹ ᱠᱚ ᱢᱮᱱᱟᱜᱼᱟ ᱚᱱᱟ ᱠᱚ ᱥᱩᱵᱤᱫᱟ ᱧᱮᱞ ᱠᱟᱛᱮ ᱤᱧ ᱢᱤᱫᱴᱟᱝ ᱵᱟᱜᱟᱱ ᱵᱮᱱᱟᱧ ᱮᱛᱚᱦᱚᱵ ᱠᱚᱫᱟ ᱚᱱᱟ ᱵᱟᱜᱟᱱ ᱨᱮ ᱟᱹᱰᱤ ᱠᱤᱪᱷᱩ ᱜᱤᱧ ᱪᱟᱥᱵᱟᱥ ᱟᱠᱟᱫᱟ ᱡᱚᱛᱚ ᱠᱤᱪᱷᱩ ᱜᱮ ᱨᱚᱦᱚᱭ ᱟᱠᱟᱫᱟᱹᱧ ᱦᱮᱸᱛᱚ ᱥᱩᱵᱤᱫᱟ ᱞᱟᱹᱜᱤᱫ ᱟᱨ ᱵᱟᱡᱟᱨ ᱨᱮᱱᱟᱜ ᱫᱚ ᱟᱹᱰᱤ ᱨᱚᱠᱚᱢ ᱠᱟᱛᱮ ᱠᱚ ᱠᱤᱨᱤᱧ ᱟᱹᱠᱷᱨᱤᱧ ᱫᱟ ᱫᱚᱢᱮ ᱥᱟᱨ ᱠᱚᱠᱚ ᱮᱢᱟᱜ ᱠᱟᱱᱟ ᱮᱥᱯᱨᱮᱭᱟᱜ ᱠᱟᱱᱟ ᱠᱚ ᱵᱤᱥᱟᱜ ᱠᱟᱱᱟ ᱠᱚ ᱤᱧᱫᱚ ᱚᱲᱟᱜ ᱨᱤᱧ ᱵᱮᱱᱟᱣ ᱞᱮᱠᱷᱟᱱ ᱤᱧᱫᱚ ᱵᱤᱥᱤ ᱥᱟᱨ ᱠᱚ ᱵᱟᱹᱧ ᱮᱢᱟᱜᱼᱟ ᱵᱟᱹᱧ ᱮᱥᱯᱨᱮᱭᱟᱜᱼᱟ ᱠᱷᱚᱛ ᱠᱚ ᱮᱢᱱᱤ ᱦᱟᱞᱠᱟ ᱥᱟᱨ ᱛᱤᱜᱤᱧ ᱨᱚᱦᱚᱭᱟ ᱡᱟᱛᱮ ᱤᱧ ᱵᱷᱤᱴᱟᱢᱤᱱ ᱯᱨᱟᱭ ᱡᱚᱢᱟᱜ ᱤᱧ ᱧᱟᱢ ᱢᱟ ᱚᱱᱟᱜᱤᱧ ᱠᱷᱚᱡᱚᱜᱼᱟ ᱵᱟᱡᱟᱨ ᱨᱮᱱᱟᱜ ᱫᱚ ᱵᱷᱟᱜᱮ ᱵᱷᱟᱜᱮ ᱧᱮᱞᱚᱜᱼᱟ ᱫᱚᱢᱮ ᱠᱚ ᱮᱥᱯᱨᱮᱭᱟᱜᱼᱟ ᱟᱨ ᱥᱟᱨ ᱠᱚᱠᱚ ᱮᱢᱟᱜᱼᱟ ᱤᱱᱟᱹ ᱛᱮᱜᱮ ᱵᱷᱟᱜᱮ ᱧᱮᱞᱚᱜ ᱛᱟᱠᱚᱣᱟ ᱟᱨ ᱫᱟᱢ ᱦᱚᱸ ᱫᱚᱢᱮ ᱠᱚ ᱫᱟᱢᱟᱜᱼᱟ ᱤᱧ ᱩᱭᱦᱟᱹᱨ ᱵᱟᱲᱟ ᱠᱮᱫᱟ ᱚᱲᱟᱜ ᱨᱮ ᱤᱧᱤᱧ ᱵᱮᱱᱟᱣ ᱞᱮᱠᱷᱟᱱ ᱮᱢᱱᱤᱛᱮᱜᱮ ᱟᱹᱰᱤᱠᱤᱪᱷᱩ ᱢᱟᱱᱮ ᱚᱲᱟᱜ ᱨᱮᱱᱟᱜ ᱡᱚᱢ ᱧᱩ ᱦᱚᱸ ᱪᱟᱞᱟᱜᱼᱟ ᱟᱨ ᱟᱹᱠᱷᱨᱤᱧ ᱠᱟᱛᱮ ᱠᱤᱪᱷᱩ ᱚᱱᱟ ᱩᱛᱩ ᱠᱚᱦᱚᱸ ᱵᱚᱫᱚᱞᱚᱜᱼᱟ ᱟᱨ ᱨᱳᱡᱜᱟᱨ ᱠᱚᱦᱚᱸ ᱦᱩᱭᱩᱜᱼᱟ ᱠᱤᱪᱷᱩ ᱤᱱᱟᱹᱛᱮ ᱥᱚᱵᱡᱤ ᱵᱟᱜᱟᱱᱤ ᱵᱮᱱᱟᱣ ᱠᱮᱫᱟ ᱤᱱᱟᱹᱛᱮ ᱤᱧᱦᱚᱧ ᱢᱚᱱᱮ ᱠᱮᱫᱟ ᱡᱮ ᱥᱚᱵᱡᱤ ᱵᱟᱜᱟᱱ ᱫᱚ ᱵᱮᱱᱟᱣ ᱜᱮ ᱦᱩᱭᱩᱜᱼᱟ ᱚᱱᱟᱛᱮ ᱟᱹᱰᱤ ᱡᱳᱨᱤᱧ ᱪᱷᱩᱴᱟᱹᱣᱮᱱᱟ ᱥᱚᱵᱡᱤ ᱞᱟᱹᱜᱤᱫ ᱡᱚᱛᱚᱜᱮ ᱩᱭᱦᱟᱹᱨ ᱵᱟᱲᱟ ᱠᱤᱫᱟᱹᱧ ᱚᱱᱟᱛᱮ ᱵᱟᱡᱟᱨ ᱫᱚ ᱡᱚᱛᱚ ᱜᱮ ᱰᱷᱮᱨ ᱰᱷᱮᱨ ᱠᱚ ᱫᱟᱢᱟᱜᱼᱟ ᱚᱲᱟᱜ ᱨᱮᱧ ᱵᱮᱱᱟᱣ ᱞᱮᱠᱷᱟᱱ ᱢᱟᱱᱮ ᱠᱚᱢ ᱠᱷᱚᱨᱚᱪ ᱛᱮᱜᱮ ᱦᱩᱭᱩᱜᱼᱟ ᱟᱨ ᱚᱱᱟ ᱛᱮᱜᱮᱧ ᱨᱤᱠᱟᱹ ᱠᱮᱜᱼᱟ ᱵᱟᱜᱟᱱ ᱵᱮᱱᱟᱣ ᱫᱚ